ᱟᱞᱮ ᱚᱲᱟᱜ ᱨᱮᱫᱚ ᱜᱮᱰᱮ ᱢᱮᱱᱟᱜ ᱠᱚᱛᱮ ᱜᱮᱰᱮ ᱟᱹᱥᱩᱞ ᱫᱚᱧ ᱠᱩᱥᱤᱜ ᱜᱮᱭᱟ ᱜᱮᱰᱮ ᱟᱹᱥᱩᱞ ᱛᱮᱫᱚ ᱟᱭᱢᱟᱜᱮ ᱯᱚᱭᱥᱟᱦᱚᱸ ᱦᱩᱭᱩᱜᱼᱟ ᱵᱤᱞᱤᱭ ᱟᱠᱚ ᱵᱤᱞᱤᱢ ᱟᱹᱠᱷᱨᱤᱧ ᱛᱟᱠᱚᱣᱟ ᱚᱸᱰᱮᱠᱷᱚᱱ ᱯᱚᱭᱥᱟ ᱦᱩᱭᱩᱜᱼᱟ ᱜᱮᱰᱮᱦᱚ ᱟᱹᱠᱷᱨᱤᱧ ᱠᱚᱣᱟᱢ ᱚᱸᱰᱮᱠᱷᱚᱱ ᱯᱚᱭᱥᱟ ᱦᱩᱭᱩᱜᱼᱟ ᱚᱱᱟᱛᱮ ᱜᱮᱰᱮ ᱟᱹᱥᱩᱞ ᱫᱚᱧ ᱠᱩᱥᱤᱭᱟᱜᱼᱟ ᱟᱨ ᱥᱮᱛᱟ ᱟᱹᱥᱩᱞ ᱫᱚ ᱵᱟᱹᱧ ᱠᱩᱥᱤᱭᱟᱜᱼᱟ ᱥᱮᱛᱟ ᱟᱹᱥᱩᱞ ᱫᱚ ᱱᱤᱭᱟᱹ ᱠᱷᱟᱹᱛᱤᱨ ᱜᱮ ᱵᱟᱹᱧ ᱠᱩᱥᱤᱭᱟᱜᱼᱟ ᱡᱮ ᱚᱲᱟᱜ ᱨᱮ ᱥᱤᱢ ᱠᱚ ᱜᱮᱰᱮ ᱠᱚᱠᱚ ᱛᱟᱦᱮᱱ ᱠᱷᱟᱱ ᱩᱱᱠᱚ ᱦᱚᱠᱚ ᱡᱚᱢ ᱠᱚᱣᱟ ᱟᱨ ᱚᱲᱟᱜ ᱨᱮᱭᱟᱜ ᱫᱟᱠᱟ ᱩᱛᱩᱠᱚ ᱡᱚᱢᱟ ᱚᱱᱟ ᱠᱷᱟᱹᱛᱤᱨ ᱜᱮ ᱥᱮᱛᱟ ᱟᱹᱥᱩᱞ ᱫᱚ ᱵᱟᱹᱧ ᱠᱩᱥᱤᱭᱟᱜᱼᱟ